ᱦᱮᱞᱳ ᱟᱸᱡᱚᱢ ᱫᱟᱢ ᱦᱮᱸ ᱟᱢᱫᱚ ᱚᱠᱚᱭ ᱠᱟᱱᱟᱢ ᱫᱚᱠᱟᱱ ᱢᱟᱹᱞᱤᱠ ᱠᱟᱱ ᱜᱮᱭᱟᱢ ᱟᱫᱚ ᱦᱩᱲᱩ ᱫᱚᱠᱟᱱ ᱠᱟᱫᱟᱢ ᱪᱮᱫ ᱪᱮᱫ ᱠᱚ ᱦᱩᱲᱩ ᱤᱛᱟᱹ ᱢᱮᱱᱟᱜᱼᱟ ᱚᱠᱟᱴᱟᱜ ᱦᱩᱲᱩ ᱢᱚᱸᱡ ᱯᱷᱚᱞᱚᱱ ᱫᱚ ᱦᱩᱭ ᱫᱟᱲᱮᱭᱟᱜᱼᱟ

ᱵᱤᱵᱤ ᱮᱜᱟᱨᱚ ᱟᱨ ᱛᱤᱡᱩ ᱠᱚ ᱵᱟᱠᱚ ᱡᱚᱢᱟ ᱚᱱᱟᱴᱟᱜ ᱡᱚᱛᱚ ᱠᱷᱚᱡ ᱢᱚᱡᱽ ᱫᱚ ᱪᱮᱫ ᱟᱜ ᱫᱟᱢ ᱫᱚ ᱪᱮᱫ ᱞᱮᱠᱟ ᱫᱟᱢ ᱪᱮᱫ ᱞᱮᱠᱟ

ᱚᱸᱰᱮ ᱦᱩᱲᱩ ᱠᱚᱢ ᱥᱚᱢᱚᱭ ᱨᱮ ᱦᱩᱭᱩᱜ ᱠᱟᱱᱟ ᱚᱱᱟ ᱦᱩᱲᱩ ᱫᱚᱠᱟᱱ ᱛᱤᱱ ᱫᱷᱟᱹᱨᱤᱡ ᱠᱷᱩᱞᱟᱹᱣ ᱛᱟᱦᱮᱱ ᱛᱟᱢᱟ ᱛᱤᱱᱟᱹᱜ ᱵᱟᱡᱮ ᱠᱷᱚᱱ ᱴᱷᱤᱠᱜᱮᱭᱟ ᱠᱤᱨᱤᱧᱟᱧ ᱫᱚᱦᱚᱭ ᱠᱟᱢ